ᱵᱟᱭᱤᱠ ᱪᱟᱞᱟᱣ ᱞᱟᱹᱜᱤᱫ ᱞᱟᱹᱠᱛᱤᱭᱟᱱ ᱡᱤᱱᱤᱥ ᱠᱚᱫᱚ ᱦᱩᱭᱩᱜ ᱠᱟᱱᱟ ᱡᱮᱢᱚᱱ ᱦᱮᱞᱢᱮᱱᱴ ᱛᱤᱨᱮ ᱜᱞᱟᱯᱷᱥ ᱡᱟᱝᱜᱟᱨᱮ ᱵᱩᱴ ᱜᱟᱲ ᱠᱚᱫᱚ ᱮᱠᱟᱞᱜᱮ ᱥᱚᱝᱜᱮ ᱞᱟᱹᱠᱛᱤᱭᱟᱱ ᱠᱟᱱᱟ ᱚᱱᱟ ᱠᱚᱫᱚ ᱡᱚᱠᱷᱚᱱ ᱡᱟᱦᱟᱸ ᱥᱮᱜ ᱥᱟᱺᱜᱤᱧ ᱥᱮᱡ ᱫᱟᱬᱟᱱᱮᱢ ᱪᱟᱞᱟᱜᱼᱟ ᱛᱚᱠᱷᱚᱱ ᱟᱨ ᱤᱧᱫᱚ ᱞᱚᱝ ᱴᱩᱨ ᱫᱟᱬᱟᱱ ᱥᱮ ᱥᱟᱺᱜᱤᱧ ᱥᱟᱺᱜᱤᱧ ᱪᱟᱞᱟᱣ ᱫᱚ ᱮᱠᱟᱞ ᱜᱤᱧ ᱠᱩᱥᱤᱭᱟᱜ ᱜᱮᱭᱟ